ᱦᱮᱸ ᱵᱚᱞᱤᱣᱩᱰ ᱥᱮ ᱴᱩᱞᱤᱣᱩᱰ ᱫᱚᱠᱠᱷᱤᱱ ᱵᱷᱟᱨᱚᱛ ᱨᱮᱭᱟᱜ ᱡᱚᱛᱚ ᱠᱷᱚᱱ ᱢᱟᱨᱟᱝ ᱯᱷᱮᱥᱮᱱ ᱢᱮᱱ ᱛᱮ ᱮᱥᱮᱨ ᱟᱠᱟᱫᱟ ᱟᱨ ᱵᱩᱞᱤᱣᱩᱰ ᱠᱚ ᱫᱚ ᱦᱩᱭᱩᱜ ᱠᱟᱱᱟ ᱯᱩᱥᱯᱟ ᱠᱮᱡᱤ ᱮᱯᱷ ᱟᱨ ᱵᱟᱹᱦᱩᱵᱟᱹᱞᱤ ᱚᱱᱟ ᱠᱚ ᱧᱮᱞ ᱠᱟᱛᱮ ᱜᱮ ᱤᱧ ᱦᱚᱸ ᱱᱟᱣᱟ ᱥᱟᱯᱟᱯ ᱵᱮᱱᱟᱣ ᱨᱮᱱᱟᱜ ᱤᱧ ᱨᱤᱠᱟᱹᱣ ᱟᱠᱟᱫᱟ